ᱤᱧᱟᱹᱜ ᱡᱚᱛᱚ ᱠᱷᱚᱱ ᱨᱚᱢᱚᱡᱽ ᱥᱟᱸᱜᱷᱟᱨ ᱫᱚ ᱦᱩᱭᱩᱜ ᱠᱟᱱᱟ ᱚᱱᱟ ᱫᱤᱜᱷᱟ ᱥᱟᱸᱜᱷᱟᱨ ᱚᱸᱰᱮ ᱪᱟᱞᱟᱣ ᱠᱟᱛᱮᱫ ᱟᱹᱰᱤ ᱨᱟᱹᱥᱠᱟᱹᱜᱤᱧ ᱟᱴᱠᱟᱨ ᱠᱟᱫᱟ ᱚᱸᱰᱮᱱᱟᱜ ᱡᱟᱦᱟᱸ ᱥᱚᱢᱩᱫᱨᱚ ᱥᱚᱭᱠᱚᱛ ᱢᱮᱱᱟᱜ ᱟᱥᱮ ᱚᱸᱰᱮᱱᱟᱜ ᱧᱮᱞᱡᱚᱝ ᱞᱮᱠᱟᱱᱟᱜ ᱡᱟᱭᱜᱟ ᱠᱟᱱᱟ ᱡᱩᱫᱤ ᱮᱭ ᱱᱚᱸᱰᱮ ᱠᱷᱚᱱᱮᱢ ᱠᱚᱭᱚᱜᱟ ᱢᱩᱪᱟᱹᱫ ᱥᱮᱫ ᱢᱟᱱᱮ ᱫᱚᱨᱭᱟ ᱥᱮᱫ ᱮᱢ ᱠᱚᱭᱚᱜ ᱤᱫᱤᱭᱟ ᱢᱟᱱᱮ ᱫᱚᱨᱭᱟ ᱨᱮᱱᱟᱜ ᱢᱩᱪᱟᱹᱫ ᱜᱮ ᱵᱟᱢ ᱧᱮᱞᱧᱟᱢᱟ ᱢᱚᱱᱮᱭᱟᱢ ᱡᱟᱹᱱᱤᱡ ᱠᱷᱟᱱ ᱜᱚᱴᱟ ᱜᱮ ᱫᱟᱜ ᱟᱨ ᱫᱟᱜ ᱜᱮ ᱢᱮᱱᱟᱜᱼᱟ ᱟᱨ ᱚᱸᱰᱮᱱᱟᱜ ᱡᱟᱦᱟᱸ ᱡᱟᱭᱜᱟ ᱠᱚ ᱧᱮᱞ ᱡᱚᱝ ᱞᱮᱠᱟᱱᱟᱜ ᱡᱟᱭᱜᱟ ᱠᱟᱱᱟ ᱧᱮᱞ ᱞᱮᱠᱷᱟᱱ ᱫᱚ ᱟᱢ ᱵᱟᱨ ᱵᱟᱨ ᱜᱮ ᱪᱟᱞᱟᱣ ᱜᱮ ᱵᱩᱡᱷᱟᱹᱣ ᱢᱮᱭᱟ ᱦᱤᱲᱤᱧ ᱜᱮ ᱵᱟᱢ ᱦᱤᱲᱤᱧᱟ ᱢᱤᱫ ᱫᱷᱟᱣ ᱪᱟᱞᱟᱣ ᱠᱟᱛᱮᱫ ᱨᱮᱦᱚᱸ ᱟᱨᱚ ᱪᱟᱞᱟᱜ ᱜᱮ ᱵᱩᱡᱷᱟᱹᱣ ᱢᱮᱭᱟ ᱚᱱᱠᱟᱱ ᱡᱟᱭᱜᱟ ᱠᱟᱱᱟ ᱚᱱᱟ ᱫᱤᱜᱷᱟ ᱫᱚ ᱡᱮᱢᱚᱱ ᱧᱮᱞ ᱡᱚᱝ ᱞᱮᱠᱟᱱᱟᱜ ᱡᱟᱭᱜᱟ ᱢᱮᱱᱟᱜᱼᱟ ᱟᱨᱚ ᱫᱤᱜᱷᱟ ᱪᱷᱟᱰᱟ ᱠᱟᱛᱮᱫ ᱟᱨᱚ ᱟᱭᱢᱟ ᱴᱚᱴᱷᱟ ᱢᱮᱱᱟᱜᱼᱟ ᱡᱮᱢᱚᱱ ᱢᱮᱱᱟᱜᱼᱟ ᱚᱱᱟ ᱫᱤᱜᱷᱟ ᱨᱮᱱᱟᱜ ᱜᱮ ᱢᱮᱱᱟᱜᱼᱟ ᱥᱟᱭᱮᱱᱥ ᱥᱤᱴᱤ ᱚᱸᱰᱮ ᱥᱟᱭᱮᱱᱥ ᱥᱤᱴᱤ ᱨᱮᱦᱚᱸ ᱟᱹᱰᱤ ᱟᱭᱢᱟ ᱥᱤᱠᱷᱱᱟᱹᱛ ᱞᱮᱠᱟᱱᱟᱜ ᱡᱤᱱᱤᱥ ᱠᱚ ᱢᱮᱱᱟᱜ ᱠᱟᱫᱟ ᱚᱸᱰᱮ ᱵᱚᱞᱚ ᱠᱟᱛᱮᱫ ᱟᱹᱰᱤ ᱟᱭᱢᱟ ᱞᱮᱠᱟᱱᱟᱜ ᱥᱤᱠᱷᱱᱟᱹᱛ ᱥᱤᱠᱷᱱᱟᱹᱛ ᱡᱤᱱᱤᱥᱮᱢ ᱥᱮᱬᱟ ᱫᱟᱲᱮᱭᱟᱜᱼᱟ ᱤᱱᱟᱹ ᱯᱚᱨ ᱢᱮᱱᱟᱜ ᱠᱟᱫᱟ ᱱᱚᱛᱮ ᱡᱩᱫᱤᱢ ᱪᱟᱞᱟᱜᱼᱟ ᱩᱫᱳᱭᱜᱤᱨᱤ ᱚᱸᱰᱮ ᱦᱚᱸ ᱟᱭᱢᱟ ᱞᱮᱠᱟᱱᱟᱜ ᱦᱟᱱᱠᱳ ᱟᱨᱟᱜ ᱟᱨᱟᱜ ᱠᱟᱴᱠᱚᱢ ᱢᱮᱱᱟᱜ ᱠᱚᱣᱟ ᱟᱨᱟᱜ ᱠᱟᱴᱠᱚᱢ ᱧᱮᱞ ᱡᱚᱝ ᱞᱮᱠᱟᱱ ᱠᱟᱴᱠᱚᱢ ᱠᱟᱱᱟ ᱠᱚ ᱩᱱᱠᱩ ᱦᱚᱸ ᱩᱱᱠᱩ ᱱᱚᱣᱟ ᱟᱵᱚ ᱡᱟᱦᱟᱸ ᱱᱚᱣᱟ ᱫᱤᱥᱚᱢ ᱥᱮᱫᱨᱮᱱ ᱠᱟᱴᱠᱚᱢ ᱩᱱᱠᱩ ᱥᱟᱞᱟᱜ ᱠᱚᱱᱳ ᱢᱤᱞ ᱜᱮ ᱵᱟᱹᱱᱩᱜᱼᱟ ᱟᱹᱰᱤ ᱜᱮ ᱟᱞᱟᱫᱟᱣᱟᱠᱚ ᱤᱱᱟᱹᱯᱚᱨ ᱟᱨᱚ ᱡᱩᱫᱤᱢ ᱧᱮᱞᱟ ᱱᱚᱣᱟ ᱫᱤᱜᱷᱟ ᱨᱮᱱᱟᱜ ᱡᱟᱦᱟᱸ ᱵᱮᱲᱟ ᱨᱟᱠᱟᱵ ᱨᱮᱱᱟᱜ ᱡᱟᱦᱟᱸ ᱫᱨᱤᱥᱥᱚ ᱚᱱᱟ ᱦᱚᱸ ᱟᱹᱰᱤ ᱢᱚᱡᱽ ᱜᱮᱭᱟ ᱥᱮ ᱨᱚᱢᱚᱡᱽ ᱜᱮᱭᱟ ᱚᱱᱟ ᱫᱚ ᱚ ᱫᱤᱜᱷᱟ ᱨᱮ ᱪᱟᱞᱟᱣ ᱠᱟᱛᱮᱫ ᱮᱠᱫᱚᱢ ᱡᱟᱦᱟᱸ ᱢᱮᱛᱟᱜ ᱠᱟᱱᱟ ᱠᱚ ᱢᱳᱦᱳᱱᱟ ᱢᱮᱱᱛᱮ ᱢᱮᱫᱴᱮᱱ ᱡᱟᱭᱜᱟ ᱢᱳᱦᱳᱱᱟ ᱨᱮ ᱥᱮᱱ ᱠᱟᱛᱮᱫ ᱚᱸᱰᱮ ᱥᱮᱛᱟᱜ ᱛᱚᱨᱟ ᱨᱮ ᱪᱟᱞᱟᱜ ᱦᱩᱭᱩᱜᱼᱟ ᱡᱟᱦᱟᱸ ᱡᱚᱠᱷᱚᱱ ᱵᱮᱲᱟᱭ ᱨᱟᱠᱟᱵᱼᱟ ᱚᱱᱟ ᱵᱮᱲᱟ ᱨᱟᱠᱟᱵ ᱫᱨᱤᱥᱥᱚ ᱫᱚ ᱚᱱᱟ ᱢᱳᱦᱚᱱᱟ ᱠᱷᱚᱱ ᱜᱮ ᱧᱮᱞ ᱞᱮᱠᱷᱟᱱ ᱟᱹᱰᱤ ᱨᱚᱢᱚᱡᱽ ᱜᱮᱢ ᱵᱩᱡᱷᱟᱹᱣᱟ ᱚᱸᱰᱮ ᱪᱟᱞᱟᱣ ᱠᱟᱛᱮᱫ ᱡᱩᱫᱤ ᱥᱮᱛᱟᱜ ᱨᱮ ᱠᱷᱩᱵᱽ ᱥᱮᱛᱟᱜ ᱨᱮ ᱪᱟᱞᱟᱜ ᱦᱩᱭᱩᱜᱼᱟ ᱵᱟᱝᱠᱷᱟᱱ ᱫᱚ ᱚᱱᱟ ᱫᱨᱤᱥᱥᱚ ᱫᱚ ᱚᱦᱚᱢ ᱧᱮᱞ ᱫᱟᱲᱮ ᱠᱮᱭᱟ ᱢᱚᱱᱮᱭᱟᱢ ᱡᱟᱹᱱᱤᱡ ᱠᱷᱟᱱ ᱮᱛᱚ ᱪᱮᱦᱨᱟᱭ ᱨᱟᱠᱟᱵ ᱠᱟᱱᱟ ᱢᱚᱱᱮ ᱦᱩᱭᱩᱜ ᱠᱟᱱᱟ ᱫᱚᱨᱭᱟ ᱠᱷᱚᱱ ᱜᱮ ᱡᱟᱹᱢᱤᱡ ᱠᱷᱟᱱᱮ ᱨᱟᱠᱟᱵ ᱩᱰᱩᱠᱚᱜ ᱠᱟᱱᱟ ᱩᱱᱤ ᱵᱮᱲᱟ ᱫᱚ ᱵᱷᱟᱵᱤ ᱦᱚᱸ ᱵᱟᱢ ᱵᱷᱟᱹᱵᱤ ᱫᱟᱲᱮᱭᱟᱜᱼᱟ ᱡᱮ ᱪᱮᱫᱞᱮᱠᱟ ᱠᱟᱛᱮᱫ ᱱᱚᱣᱟ ᱥᱤᱱ ᱫᱚ ᱦᱚᱭᱳᱜ ᱠᱟᱱᱟ ᱦᱮᱸᱥᱮ ᱤᱱᱟᱹᱯᱚᱨ ᱟᱢ ᱟᱢ ᱧᱮᱞ ᱫᱟᱲᱮᱭᱟᱜ ᱟᱢ ᱚᱸᱰᱮᱱᱟᱜ ᱡᱟᱦᱟᱸ ᱫᱚᱨᱭᱟ ᱨᱮᱱᱟᱜ ᱡᱟᱦᱟᱸ ᱰᱷᱮᱣ ᱠᱚ ᱚᱱᱟ ᱮᱛᱚ ᱪᱮᱨᱦᱟ ᱛᱳᱯᱳᱱ ᱥᱚᱢᱚᱭ ᱵᱩᱡᱷᱟᱹᱜᱼᱟ ᱵᱟᱝ ᱟᱹᱰᱤ ᱨᱚᱢᱚᱡᱽ ᱜᱮᱢ ᱵᱩᱡᱷᱟᱹᱣᱟ